ᱤᱧᱟᱹᱜ ᱯᱚᱱᱚᱛ ᱨᱮ ᱢᱟᱱᱟᱣᱮᱫ ᱯᱚᱨᱚᱵᱽ ᱠᱚ ᱢᱩᱫᱽ ᱨᱮᱫᱚ ᱵᱟᱦᱟ ᱥᱚᱦᱚᱨᱟᱭ ᱡᱮ ᱢᱟᱨᱟᱝ ᱯᱚᱨᱚᱵᱽ ᱠᱟᱱᱟ ᱟᱨ ᱦᱩᱰᱤᱧ ᱯᱚᱨᱚᱵᱽ ᱠᱚᱫᱚ ᱟᱨᱦᱚᱸ ᱢᱮᱱᱟᱜ ᱜᱮᱭᱟ ᱵᱚᱸᱜᱟᱼᱵᱩᱨᱩ ᱯᱚᱨᱚᱵᱽ ᱠᱚᱦᱚᱸ ᱢᱮᱱᱟᱜ ᱜᱮᱭᱟ ᱢᱟᱜᱽ ᱟᱹᱥᱟᱹᱲᱤᱭᱟᱹ ᱮᱨᱚᱜ ᱱᱚᱣᱟ ᱠᱚᱢᱟ ᱵᱚᱸᱜᱟᱼᱵᱩᱨᱩ ᱠᱟᱱᱟ ᱯᱚᱨᱚᱵᱽ ᱞᱮᱠᱟ ᱛᱮᱫᱚ ᱢᱮᱱ ᱞᱮᱠᱷᱟᱱ ᱫᱚ ᱵᱟᱦᱟ ᱟᱨ ᱯᱚᱨᱚᱵᱽ ᱜᱮ ᱢᱟᱨᱟᱝ ᱯᱚᱨᱚᱵᱽ ᱱᱚᱛᱮ ᱨᱮᱫᱚ ᱢᱟᱱᱟᱜᱼᱟ ᱟᱨ ᱚᱱᱟ ᱨᱮᱱᱟᱜ ᱫᱚ ᱥᱚᱦᱚᱨᱟᱭ ᱨᱮᱫᱚ ᱚᱱᱟᱜᱮ ᱟᱵᱚ ᱜᱟᱹᱭ ᱠᱚᱵᱚᱱ ᱪᱩᱢᱟᱹᱲᱟ ᱠᱚᱣᱟ ᱚᱲᱟᱜ ᱠᱩᱞᱦᱤ ᱫᱩᱣᱟᱹᱨ ᱠᱷᱚᱱᱟᱜ ᱚᱲᱟᱜ ᱵᱷᱤᱛᱨᱤᱛᱮ ᱡᱟᱦᱟᱸ ᱚᱞ ᱟᱵᱚᱱ ᱦᱚᱞᱚᱝ ᱫᱟᱜ ᱛᱮᱵᱚᱱ ᱚᱞᱟ ᱟᱨ ᱚᱱᱟ ᱨᱮᱜᱮ ᱡᱟᱦᱟᱸᱜᱮ ᱫᱤᱠᱩ ᱠᱚ ᱛᱮᱦᱤᱧ ᱱᱤᱛᱳᱜ ᱡᱟᱹᱥᱛᱤ ᱵᱟᱝᱠᱚ ᱵᱚᱸᱜᱟᱭᱮᱜᱼᱟ ᱟᱵᱚᱣᱟᱜ ᱫᱚ ᱚᱸᱰᱮᱜᱮ ᱥᱮᱫᱟᱭ ᱦᱟᱯᱲᱟᱢ ᱠᱚᱫᱚ ᱟᱵᱚᱣᱟᱜ ᱥᱟᱯᱟᱯ ᱡᱟᱦᱟᱸ ᱱᱟᱦᱮᱞ ᱟᱨ ᱟᱲᱟᱨ ᱚᱱᱟ ᱟᱲᱟᱨ ᱠᱚᱫᱚ ᱩᱢ ᱟᱹᱨᱩᱵ ᱵᱟᱲᱟ ᱠᱟᱛᱮᱫ ᱯᱩᱲᱪᱷᱟᱹ ᱠᱟᱛᱮᱫ ᱦᱚᱞᱚᱝ ᱫᱟᱜ ᱠᱚ ᱮᱢ ᱠᱟᱛᱮᱫ ᱟᱨ ᱡᱟᱦᱟᱸᱭ ᱠᱚ ᱦᱚᱨ ᱵᱟᱭ ᱮᱥᱮᱫ ᱟᱠᱟᱱᱟ ᱜᱟᱱᱚᱜ ᱠᱚᱫᱚ ᱩᱱᱠᱩ ᱫᱚ ᱥᱤᱸᱫᱩᱨ ᱠᱚᱦᱚᱸ ᱠᱚ ᱴᱤᱰᱟᱹᱜᱟᱜᱼᱟ ᱱᱚᱜᱼᱚ ᱱᱚᱝᱠᱟ ᱟᱹᱰᱤ ᱪᱮᱦᱨᱟ ᱟᱨ ᱜᱟᱹᱭ ᱠᱚ ᱱᱟᱦᱟᱸᱜ ᱦᱩᱲᱩ ᱜᱮᱞᱮ ᱛᱮᱠᱚ ᱪᱩᱢᱟᱹᱲᱟ ᱠᱚᱣᱟ ᱚᱱᱟ ᱦᱤᱥᱟᱹᱵᱽᱛᱮ ᱜᱟᱹᱭ ᱠᱟᱰᱟᱣᱟᱜ ᱯᱚᱨᱚᱵᱽ ᱠᱟᱱᱟ ᱟᱨ ᱚᱱᱟ ᱛᱟᱭᱚᱢᱛᱮ ᱡᱟᱦᱟᱸ ᱵᱟᱦᱟ ᱵᱟᱦᱟ ᱨᱮᱫᱚ ᱟᱵᱚ ᱱᱟᱣᱟ ᱜᱮᱞᱮ ᱱᱟᱣᱟ ᱵᱤᱞᱤ ᱵᱚᱱ ᱡᱚᱢ ᱢᱟᱲᱟᱝ ᱨᱮ ᱡᱟᱦᱟᱸ ᱵᱚᱸᱜᱟᱼᱵᱩᱨᱩ ᱥᱟᱢᱟᱝ ᱨᱮᱵᱚᱱ ᱢᱟᱝᱼᱟ ᱚᱱᱟᱜᱮ ᱦᱟᱸᱜ ᱵᱟᱦᱟ ᱯᱚᱨᱚᱵᱽ ᱟᱨ ᱚᱱᱟ ᱨᱮᱫᱚ ᱡᱟᱦᱮᱨ ᱨᱮᱜᱮ ᱮᱱᱮᱡ ᱠᱚ ᱥᱮᱨᱮᱧ ᱠᱚ ᱦᱩᱭᱩᱜᱼᱟ ᱟᱨ ᱟᱹᱰᱤ ᱨᱟᱹᱥᱠᱟᱹ ᱵᱩᱡᱷᱟᱹᱜᱼᱟ ᱟᱨ ᱚᱱᱟ ᱥᱟᱨᱡᱚᱢ ᱵᱟᱦᱟᱛᱮ ᱠᱩᱲᱤ ᱠᱚᱫᱚ ᱥᱩᱫᱽ ᱨᱮᱠᱚ ᱨᱮᱵᱮᱫᱟ ᱠᱚᱲᱟ ᱠᱚᱫᱚ ᱞᱩᱛᱩᱨ ᱨᱮᱠᱚ ᱨᱮᱵᱮᱫᱚᱜᱼᱟ ᱱᱚᱜᱼᱚ ᱱᱚᱝᱠᱟᱛᱮ ᱟᱹᱰᱤ ᱨᱟᱹᱥᱠᱟᱹᱜᱮ ᱚᱱᱟ ᱯᱚᱨᱚᱵᱽ ᱠᱚᱫᱚ ᱢᱟᱱᱟᱜᱼᱟ